ᱦᱮᱞᱳ ᱢᱮᱱᱠᱷᱟᱱ ᱤᱧᱤᱧ ᱩᱰᱩᱠ ᱟᱠᱟᱱᱟ ᱵᱟᱦᱨᱮ ᱡᱚᱝ ᱤᱧ ᱪᱟᱞᱟᱜ ᱠᱟᱱᱟ ᱮᱱᱠᱷᱟᱱ ᱫᱚ ᱚᱲᱟᱜ ᱨᱮ ᱜᱮᱥ ᱨᱤᱥᱤᱵᱽ ᱞᱟᱹᱜᱤᱫ ᱦᱚᱲ ᱵᱟᱹᱱᱩᱜ ᱠᱚᱣᱟ ᱟᱞᱚᱯᱮ ᱤᱫᱤ ᱦᱚᱴᱚ ᱠᱟᱜᱼᱟ ᱤᱧ ᱜᱮ ᱦᱟᱸᱜ ᱚᱲᱟᱜ ᱤᱧ ᱨᱩᱣᱟᱹᱲ ᱞᱮᱱᱠᱷᱟᱱ ᱢᱮᱱ ᱠᱷᱟᱱᱤᱧ ᱯᱷᱳᱱ ᱛᱤᱧ ᱵᱟᱲᱟᱭ ᱦᱚᱪᱚ ᱯᱮᱭᱟ ᱟᱨ ᱦᱟᱸᱜ ᱤᱧ ᱜᱤᱧ ᱨᱤᱥᱤᱵᱷᱟ ᱚᱠᱚᱭ ᱦᱚᱸ ᱚᱱᱠᱟᱱ ᱦᱚᱲ ᱵᱟᱹᱱᱩᱜ ᱠᱚᱣᱟ ᱚᱱᱟ ᱠᱟᱛᱷᱟ ᱜᱤᱧ ᱞᱟᱹᱭ ᱟᱯᱮ ᱠᱟᱱᱟ ᱟᱯᱮ ᱠᱚ